ᱤᱧ ᱫᱚ ᱥᱟᱶᱛᱟ ᱨᱮᱱᱟᱜ ᱡᱚᱛᱚ ᱠᱟᱹᱢᱤᱧ ᱠᱩᱥᱤᱭᱟᱜ ᱜᱮᱭᱟ ᱟᱨ ᱡᱚᱛᱚᱜᱤᱧ ᱫᱟᱲᱮᱭᱟᱜᱼᱟ ᱯᱟᱛᱲᱟ ᱨᱚᱜ ᱤᱧ ᱫᱟᱲᱮᱭᱟᱜᱼᱟ ᱵᱤᱨ ᱠᱷᱚᱡ ᱥᱟᱠᱟᱢ ᱟᱹᱜᱩ ᱠᱟᱛᱮ ᱯᱟᱛᱲᱟ ᱨᱚᱜ ᱟᱨ ᱚᱲᱟᱜ ᱚᱲᱟᱜ ᱯᱚᱛᱟ ᱚᱲᱟᱜ ᱯᱚᱛᱟᱣ ᱠᱚᱦᱚᱧ ᱫᱟᱲᱮᱭᱟᱜᱼᱟ ᱚᱲᱟᱜ ᱯᱚᱛᱟᱣ ᱫᱚ ᱯᱳᱭᱞᱳᱨᱮ ᱦᱟᱥᱟ ᱟᱹᱜᱩ ᱦᱩᱭᱩᱜᱼᱟ ᱵᱮᱥ ᱢᱚᱡᱽ ᱦᱟᱥᱟ ᱧᱮᱞ ᱠᱟᱛᱮ ᱛᱟᱨᱯᱚᱨ ᱦᱟᱥᱟ ᱟᱹᱜᱩ ᱦᱩᱭᱩᱜᱼᱟ ᱵᱟᱨ ᱫᱷᱟᱣ ᱵᱟᱨ ᱫᱷᱟᱣ ᱡᱮᱲᱮᱨ ᱯᱚᱨ ᱛᱟᱨᱯᱚᱨ ᱫᱚ ᱜᱩᱨᱤᱡᱛᱮ ᱞᱟᱢᱟᱜ ᱦᱩᱭᱩᱜᱼᱟ ᱟᱨ ᱞᱟᱢᱟᱜ ᱠᱟᱛᱮ ᱫᱚ ᱨᱚᱝ ᱞᱟᱜᱟᱦᱟᱜ ᱦᱩᱭᱩᱜᱼᱟ ᱟᱨ ᱞᱩᱜᱽᱲᱤᱡ ᱥᱮᱞᱟᱭ ᱦᱚᱧ ᱫᱟᱲᱮᱭᱟᱜᱼᱟ ᱞᱩᱜᱽᱲᱤᱡ ᱥᱮᱞᱟᱭ ᱫᱚ ᱢᱮᱥᱤᱱ ᱛᱮᱧ ᱥᱮᱞᱟᱭ ᱫᱟᱲᱮᱭᱟᱜᱼᱟ ᱡᱮᱢᱚᱱ ᱟᱜᱽᱨᱚᱵ ᱯᱮᱱᱴ ᱥᱟᱴ ᱵᱞᱟᱣᱩᱡᱽ ᱪᱩᱲᱤᱫᱟᱨ ᱟᱨᱦᱚᱸ ᱱᱟᱱᱟ ᱨᱚᱠᱚᱢ ᱡᱤᱱᱤᱥᱤᱧ ᱵᱮᱱᱟᱣ ᱫᱟᱲᱮᱭᱟᱜᱼᱟ ᱮᱢᱚᱱ ᱠᱤ ᱫᱟᱠᱟ ᱩᱛᱩ ᱤᱥᱤᱱ ᱠᱚ ᱡᱚᱛᱚᱜᱮᱧ ᱫᱟᱲᱮᱭᱟᱜᱼᱟ

ᱤᱴᱟᱹ ᱠᱚᱦᱚᱸᱧ ᱵᱮᱱᱟᱣ ᱫᱟᱲᱮᱭᱟᱜᱼᱟ ᱤᱴᱟᱹ ᱫᱚ ᱯᱳᱭᱞᱳᱨᱮ ᱦᱟᱥᱟ ᱠᱚ ᱞᱚᱦᱚᱫᱟ ᱛᱟᱨᱯᱚᱨ ᱠᱚ ᱦᱟᱥᱟ ᱫᱚᱠᱚ ᱥᱤᱯᱤᱭᱟ ᱟᱭᱩᱵ ᱛᱟᱨᱯᱚᱨ ᱟᱨᱦᱚᱸ ᱫᱚᱦᱲᱟ ᱥᱮᱛᱟᱜ ᱠᱚ ᱥᱤᱯᱤ ᱨᱩᱣᱟᱹᱲᱟ ᱟᱨ ᱥᱤᱯᱤ ᱠᱟᱛᱮ ᱛᱟᱨ ᱫᱚᱥᱟᱨ ᱫᱤᱱ ᱫᱚ ᱯᱷᱟᱨᱢᱟ ᱨᱮᱠᱚ ᱮᱢᱟᱜᱼᱟ ᱛᱟᱨᱯᱚᱨ ᱤᱴᱟᱹ ᱫᱚᱠᱚ ᱵᱚᱡᱟ